ᱦᱚᱞᱟ ᱢᱟᱸᱫᱦᱮᱨᱜᱮ ᱢᱮᱥᱚᱠᱷᱚᱱ ᱢᱤᱫᱴᱮᱱ ᱞᱮᱦᱮᱜᱟᱧ ᱚᱰᱟᱨ ᱞᱮᱫᱟ ᱚᱱᱟ ᱞᱮᱦᱮᱝᱜᱟ ᱵᱟᱨᱫᱤᱱ ᱯᱚᱨᱮᱧ ᱨᱤᱥᱤᱵ ᱠᱮᱫᱟ ᱚᱱᱟ ᱨᱤᱥᱤᱯ ᱯᱚᱨ ᱞᱮᱦᱮᱝᱜᱟᱧ ᱧᱮᱞ ᱠᱮᱫᱟ ᱥᱮ ᱟᱹᱰᱤ ᱢᱚᱸᱪᱽ ᱟᱨ ᱟᱹᱰᱤ ᱱᱟᱯᱟᱭ ᱜᱮ ᱦᱮᱡ ᱟᱠᱟᱱᱟ ᱛᱟᱨᱯᱚᱨ ᱚᱱᱟ ᱞᱮᱦᱮᱝᱜᱟ ᱨᱮᱭᱟᱜ ᱨᱚᱝ ᱜᱮᱸᱫᱟ ᱠᱩᱣᱟᱞᱤᱴᱤ ᱟᱨ ᱥᱟᱭᱤᱡ ᱠᱚ ᱟᱹᱰᱤ ᱢᱚᱸᱡᱽᱜᱮ ᱦᱮᱡ ᱟᱠᱟᱱᱟ ᱟᱨ ᱚᱱᱟ ᱞᱮᱦᱮᱝᱜᱟ ᱦᱚᱨᱚᱜ ᱠᱟᱛᱮᱫ ᱤᱧ ᱧᱮᱞ ᱠᱮᱫᱟ ᱥᱮ ᱟᱹᱰᱤ ᱢᱚᱸᱡᱽ ᱟᱨ ᱟᱹᱰᱤ ᱱᱟᱯᱟᱭ ᱜᱮ ᱟᱹᱭᱠᱟᱹᱜ ᱠᱟᱱᱟ ᱚᱱᱟᱛᱮ ᱟᱨ ᱦᱚᱸ ᱚᱱᱟᱠᱷᱩᱥᱤ ᱛᱮ ᱟᱨᱦᱚᱸ ᱤᱧᱫᱚ ᱤᱧ ᱫᱤᱫᱤ ᱟᱨ ᱤᱧ ᱵᱳᱱ ᱞᱟᱹᱜᱤᱫ ᱛᱮ ᱟᱨᱦᱚᱸ ᱵᱟᱨᱭᱟ ᱞᱮᱦᱮᱝᱜᱟᱧ ᱚᱰᱟᱨ ᱠᱮᱫᱟ ᱩᱱᱠᱤᱱ ᱦᱚᱸ ᱚᱱᱟ ᱧᱮᱞᱛᱮ ᱟᱹᱰᱤ ᱠᱷᱩᱥᱤ ᱟᱨ ᱟᱹᱰᱤ ᱢᱚᱸᱪᱽ ᱠᱤᱱ ᱵᱩᱡᱷᱟᱹᱣ ᱠᱮᱫᱟ